ᱟᱞᱮ ᱴᱚᱴᱷᱟ ᱨᱮᱫᱚ ᱫᱤᱯᱟᱵᱚᱞᱤ ᱤᱫᱽ ᱵᱚᱲᱚ ᱫᱤᱱ ᱵᱷᱮᱥᱠᱟ ᱩᱱᱠᱩ ᱢᱩᱥᱞᱟᱹ ᱵᱟᱣᱨᱤ ᱠᱚᱜᱮ ᱵᱮᱥᱤ ᱦᱮᱱᱟᱜ ᱠᱟᱜ ᱠᱚᱣᱟ ᱛᱚ ᱟᱞᱮ ᱥᱟᱱᱛᱟᱲ ᱥᱚᱢᱟᱡᱽ ᱨᱮᱫᱚ ᱥᱚᱨᱦᱟᱭ ᱵᱟᱦᱟ ᱠᱟᱨᱟᱢ ᱵᱚᱱᱛᱤ ᱱᱤᱭᱟᱹ ᱠᱚᱜᱮ ᱯᱚᱨᱚᱵᱽ ᱫᱚ ᱦᱮᱱᱟᱜ ᱠᱟᱜ ᱛᱟᱞᱮᱭᱟ